ᱥᱟᱶᱟᱨ ᱥᱮᱵᱟᱨᱮ ᱡᱮᱞᱮᱠᱟ ᱵᱷᱟᱜᱮ ᱰᱟᱠᱛᱟᱨ ᱦᱟᱭᱡᱮᱱᱤᱠ ᱳᱟᱨᱰ ᱟᱱᱴᱟᱣ ᱠᱩᱲᱟᱹᱣ ᱵᱤᱪᱷᱱᱟᱹᱣ ᱚᱠᱥᱤᱡᱮᱱ ᱨᱟᱱ ᱟᱨ ᱮᱴᱟᱜ ᱥᱟᱯᱟᱯ ᱠᱚ ᱱᱚᱰᱮ ᱧᱟᱢᱚᱜ ᱚᱱᱟ ᱫᱚ ᱦᱚᱲ ᱠᱚᱣᱟᱜ ᱪᱟᱦᱤᱫᱟ ᱵᱟᱭ ᱢᱮᱴᱟᱣ ᱫᱟᱲᱮᱜ ᱨᱮᱦᱚᱸ ᱢᱮᱱᱠᱷᱟᱱ ᱛᱤᱱᱟᱹᱜ ᱜᱟᱱᱚᱜᱼᱟ ᱩᱱᱟᱹᱜ ᱠᱩᱲᱟᱹᱣ ᱨᱮᱭᱟᱜ ᱮ ᱠᱩᱨᱩᱢᱩᱴᱩᱭᱟ ᱦᱮᱸ ᱪᱤᱠᱤᱛᱥᱟ ᱞᱟᱹᱜᱤᱫ ᱫᱚ ᱢᱟᱨᱮ ᱢᱟᱲᱟᱝ ᱥᱟᱦᱟᱨᱛᱮ ᱥᱮ ᱥᱩᱨ ᱥᱩᱯᱩᱨ ᱥᱟᱦᱟᱨᱛᱮ ᱪᱟᱞᱟ ᱣ ᱫᱚ ᱞᱟᱹᱠᱛᱤᱭᱟᱱᱟ ᱱᱚᱶᱟ ᱯᱚᱨᱤᱥᱮᱵᱟ ᱠᱚ ᱩᱛᱱᱟᱹᱣ ᱞᱟᱹᱜᱤᱫ ᱱᱟᱯᱟᱭ ᱰᱟᱠᱛᱟᱨ ᱥᱮ ᱱᱟᱨᱥ ᱠᱚ ᱫᱚᱦᱚ ᱞᱟᱹᱠᱛᱤ ᱟᱨ ᱡᱟᱹᱥᱛᱤ ᱧᱚᱜ ᱰᱟᱠᱛᱟᱨ ᱠᱚ ᱦᱮᱡ ᱥᱮ ᱥᱚᱨᱠᱟᱨ ᱯᱟᱦᱴᱟ ᱥᱮᱫ ᱠᱷᱚᱱ ᱮᱢᱚᱜ ᱞᱟᱹᱠᱛᱤ ᱱᱟᱯᱟᱭ ᱪᱤᱠᱤᱛᱥᱟ ᱞᱟᱹᱜᱤᱫ ᱨᱟᱱ ᱢᱩᱨᱜᱟᱹᱱ ᱠᱚ ᱱᱟᱥᱮ ᱜᱚᱱᱚᱝᱛᱮ ᱧᱟᱢ ᱠᱚᱢ ᱵᱟᱵᱚᱛ ᱛᱮ ᱥᱮ ᱠᱚᱢ ᱠᱷᱚᱨᱚᱪᱛᱮ ᱜᱟᱲᱤ ᱮᱢ ᱠᱚᱨᱮᱱᱟᱜ ᱵᱮᱵᱚᱥᱛᱷᱟ ᱥᱮ ᱜᱚᱲᱚᱼᱥᱚᱯᱲᱚᱫ ᱧᱟᱢ ᱞᱮᱱᱠᱷᱟᱱ ᱟᱹᱰᱤ ᱱᱟᱯᱟᱭᱚᱜᱼᱟ